ᱥᱚᱨᱠᱟᱨ ᱫᱚ ᱪᱟᱹᱥᱤ ᱠᱚᱣᱟᱜ ᱪᱟᱥ ᱞᱟᱹᱜᱤᱫ ᱛᱮ

ᱮ ᱥᱟᱯᱞᱟᱣ ᱟᱠᱚᱣᱟ ᱟᱨ ᱡᱟᱦᱟᱸᱭ ᱢᱚᱬᱮ ᱵᱤᱠᱟᱹ ᱠᱷᱚᱱᱟᱜ ᱵᱟ ᱲᱛᱤ ᱦᱟᱥᱟ ᱡᱟᱭᱜᱟ ᱢᱮᱱᱟᱜ ᱛᱟᱠᱚᱣᱟ ᱩᱱᱠᱩ ᱫᱚ ᱮᱜᱽᱨᱤᱠᱟᱞᱪᱟᱨ ᱯᱷᱨᱚᱢ ᱯᱷᱤᱞᱟᱯ ᱠᱟᱛᱮᱜ ᱯᱚᱧᱪᱟᱭᱮᱛ ᱨᱮ ᱡᱚᱢᱟ ᱞᱮᱠᱷᱟᱱᱟ ᱴᱟᱠᱟ ᱠᱚ ᱧᱟᱢᱟ ᱚᱱᱟ ᱫᱚ ᱡᱟᱛᱮ ᱟᱠᱚᱣᱟᱜ ᱦᱳᱲᱳ ᱪᱟᱣᱞᱮ ᱡᱟᱦᱟᱸ ᱨᱚᱦᱚᱭ ᱨᱮ ᱥᱤᱭᱚᱜ ᱨᱮ ᱠᱷᱚᱨᱚᱪ ᱟᱠᱟᱱᱟ ᱠᱤᱪᱷᱩ ᱨᱮᱦᱚᱸ ᱠᱚ ᱜᱚᱲᱚ ᱥᱚᱯᱚᱦᱚᱫᱽ ᱠᱚ ᱧᱟᱢᱟ ᱟᱨ ᱡᱟᱦᱟᱸ ᱟᱨᱦᱚᱧ ᱟᱥᱟᱭᱫᱟ ᱡᱟᱛᱮ ᱥᱚᱨᱠᱟᱨ ᱡᱩᱫᱤ ᱪᱟᱥ ᱵᱟᱥ ᱞᱟᱹᱜᱤᱫ ᱥᱮ ᱥᱟᱨ ᱵᱤᱥ ᱚᱱᱟᱠᱚ ᱠᱤᱨᱤᱧ ᱞᱟᱹᱜᱤᱫ ᱛᱮᱦᱚᱸ ᱡᱩᱫᱤ ᱯᱚᱥ ᱧᱟᱢ ᱠᱚᱜᱼᱟ ᱯᱚᱭᱥᱟ ᱴᱟᱠᱟ ᱠᱚ ᱚᱱᱟᱦᱚᱧ ᱟᱥᱟᱭᱫᱟ ᱡᱟᱛᱮ ᱟᱥᱟᱭᱫᱤᱧ ᱵᱤᱥ ᱠᱤᱨᱤᱧ ᱞᱟᱹᱜᱤᱫ ᱴᱟᱠᱟ ᱯᱚᱭᱥᱟ ᱦᱚᱸ ᱥᱚᱨᱠᱟᱨ ᱴᱷᱮᱱ ᱠᱷᱚᱱᱟᱜ ᱦᱚᱸ ᱧᱟᱢᱚᱜ ᱢᱟ ᱟᱨ ᱥᱟᱨ ᱠᱤᱨᱤᱧ ᱴᱟᱠᱟ ᱦᱚᱸ ᱥᱚᱨᱠᱟᱨ ᱴᱷᱮᱱ ᱠᱷᱚᱱᱟᱜ ᱧᱟᱢᱚᱜᱼᱢᱟ ᱱᱚᱣᱟ ᱜᱤᱧ ᱟᱥᱟᱭᱮᱫᱟ